ᱥᱟᱨ ᱠᱟᱛᱷᱟ ᱥᱮᱫ ᱠᱷᱚᱱ ᱰᱚᱜᱚᱨ ᱪᱮᱱᱮᱞ ᱠᱚ ᱞᱟᱹᱭ ᱟᱸᱡᱚᱢ ᱢᱟᱱᱮ ᱦᱩᱭᱩᱜ ᱠᱟᱱᱟ ᱟᱨᱵᱚᱱ ᱧᱮᱞ ᱧᱟᱢᱮᱫᱠᱟᱱ ᱜᱮᱭᱟ ᱢᱟᱱᱮ ᱢᱤᱫᱴᱮᱡ ᱠᱷᱚᱵᱚᱨ ᱞᱮᱠᱟᱱᱟᱜ ᱡᱮᱢᱚᱱ ᱟᱞᱮ ᱢᱟᱞᱫᱟ ᱰᱤᱥᱴᱤᱠ ᱨᱮᱦᱚᱸ ᱟᱭᱢᱟ ᱨᱚᱠᱚᱢ ᱵᱟᱹᱲᱤᱡ ᱵᱟᱹᱲᱤᱡ ᱠᱷᱚᱵᱚᱨ ᱚᱰᱳᱜᱚᱜ ᱠᱟᱱᱟ ᱟᱨ ᱴᱤᱵᱷᱤ ᱨᱮᱦᱚᱸ ᱠᱷᱚᱵᱚᱨ ᱧᱮᱞ ᱧᱟᱢᱮᱫᱠᱟᱱ ᱜᱮᱭᱟ ᱟᱭᱢᱟ ᱨᱚᱠᱚᱢ ᱠᱷᱚᱵᱚᱨ ᱦᱤᱡᱩᱜ ᱠᱟᱱᱟ ᱡᱮᱢᱚᱱ ᱠᱷᱟᱨᱟᱯ ᱟᱨ ᱟᱭᱢᱟ ᱨᱚᱠᱚᱢ ᱠᱩᱲᱤ ᱜᱤᱫᱽᱨᱟᱹ ᱠᱚᱣᱟᱜ ᱱᱟᱦᱟᱪᱟᱨ ᱚᱛᱛᱟᱪᱟᱨ ᱦᱩᱭᱩᱜ ᱠᱟᱱᱟ ᱟᱨ ᱟᱨ ᱱᱟᱪᱟᱨ ᱦᱚᱲᱠᱚ ᱦᱚᱸ ᱢᱟᱱᱮ ᱚᱛᱛᱟᱪᱟᱨᱮᱫ ᱠᱚᱣᱟᱠᱚ ᱟᱨ ᱴᱤᱵᱷᱤ ᱠᱚᱨᱮ ᱡᱮᱨᱚᱠᱚᱢ ᱠᱷᱚᱵᱚᱨᱵᱚᱱ ᱧᱮᱞ ᱧᱟᱢᱮᱫᱟ ᱡᱮᱢᱚᱱ ᱱᱚᱣᱟ ᱨᱟᱡᱽᱱᱳᱭᱛᱤᱠ ᱨᱮᱱᱟᱜ ᱠᱷᱚᱵᱚᱨ ᱦᱚᱸᱵᱚᱱ ᱧᱮᱞ ᱧᱟᱢᱮᱫᱟ ᱟᱨ ᱱᱚᱣᱟ ᱤᱭᱟᱹ ᱠᱨᱤᱠᱮᱴ ᱜᱟᱛᱮᱜ ᱯᱷᱩᱴᱵᱚᱞ ᱜᱟᱛᱮᱜ ᱚᱱᱟᱠᱚ ᱨᱮᱱᱟᱜ ᱠᱷᱚᱵᱚᱨᱦᱚᱸ ᱵᱚᱱ ᱧᱮᱞ ᱧᱟᱢᱮᱫ ᱠᱟᱱᱟ ᱡᱚᱛᱚ ᱡᱤᱱᱤᱥᱜᱮ ᱧᱮᱞᱚᱜ ᱠᱟᱱᱟ ᱱᱚᱣᱟ ᱠᱷᱚᱵᱚᱨ ᱨᱮ ᱟᱨ ᱡᱮᱢᱚᱱ ᱦᱚᱲᱠᱚ ᱚᱛᱛᱟᱪᱟᱨᱮᱫ ᱠᱚᱣᱟ ᱡᱮᱢᱚᱱ ᱢᱟᱞᱫᱟ ᱰᱤᱥᱴᱤᱠ ᱠᱚᱨᱮ ᱟᱨ ᱮᱴᱟᱜ ᱮᱴᱟᱜ ᱰᱤᱥᱴᱤᱠ ᱨᱮᱦᱚᱸ ᱠᱷᱚᱵᱚᱨ ᱫᱚ ᱢᱟᱱᱮ ᱦᱩᱭᱩᱜᱠᱟᱱ ᱜᱮᱭᱟ ᱟᱨ ᱱᱚᱣᱟᱠᱚ ᱡᱤᱱᱤᱥᱛᱮᱜᱮ ᱵᱩᱡᱷᱟᱹᱣ ᱚᱪᱚᱫᱟᱭ ᱱᱚᱣᱟ ᱚᱠᱟᱥᱮᱪ ᱠᱷᱚᱡ ᱢᱟᱱᱮ ᱚᱠᱟ ᱪᱮᱱᱮᱞ ᱠᱷᱚᱡ ᱚᱱᱟ ᱠᱷᱚᱵᱚᱨᱠᱚ ᱧᱮᱞᱚᱜ ᱠᱟᱱᱟ ᱡᱮᱢᱚᱱ ᱩᱱᱠᱚ ᱛᱷᱨᱤᱰᱤᱥ ᱠᱷᱚᱡᱦᱚᱸ ᱧᱮᱞᱚᱜᱼᱟ ᱟᱭᱢᱟ ᱨᱚᱠᱚᱢ ᱪᱮᱱᱮᱞ ᱢᱮᱱᱟᱜᱼᱟ ᱚᱸᱰᱮ ᱠᱷᱚᱡᱦᱚᱸ ᱧᱮᱞᱚᱜ ᱠᱟᱱᱟ ᱟᱨ ᱚᱱᱟᱠᱚ ᱠᱷᱚᱵᱚᱨ ᱵᱟᱨᱮᱛᱮᱜᱮ ᱱᱚᱣᱟᱫᱚᱠᱚ ᱞᱟᱹᱭ ᱚᱪᱚᱣᱠᱟᱜᱼᱟ